ᱤᱧᱟᱹᱜ ᱥᱚᱦᱨᱟᱭ ᱡᱚᱠᱷᱚᱱ ᱢᱟᱱᱮ ᱟᱞᱮ ᱟᱵᱚ ᱥᱟᱱᱛᱟᱞᱟᱜ ᱡᱚᱠᱷᱚᱱ ᱯᱚᱨᱚᱵᱽ ᱦᱩᱭᱩᱜ ᱚᱱᱟ ᱯᱚᱨᱚᱵᱽ ᱨᱮ ᱡᱚᱛᱚ ᱞᱚᱠᱚᱢ ᱡᱚᱛᱚ ᱨᱚᱠᱚᱢ ᱯᱚᱨᱚᱵᱽ ᱜᱮ ᱛᱟᱦᱮᱱᱟ ᱟᱵᱚ ᱥᱟᱱᱛᱟᱲ ᱨᱮ ᱥᱚᱦᱨᱟᱭ ᱵᱟᱦᱟ ᱢᱟᱜᱷ ᱮᱨᱚᱜ ᱫᱟᱸᱥᱟᱭ ᱡᱚᱛᱚ ᱨᱚᱠᱚᱢ ᱥᱚᱦᱨᱟᱭ ᱤᱭᱟᱹ ᱯᱚᱨᱚᱵᱽ ᱜᱮ ᱟᱵᱚᱣᱟᱜ ᱫᱚ ᱛᱟᱦᱮᱱᱟ ᱱᱚᱣᱟ ᱯᱚᱨᱚᱵᱽ ᱢᱚᱫᱽᱫᱷᱮᱨᱮ ᱥᱚᱵ ᱛᱷᱮᱠᱮ ᱵᱮᱥᱤ ᱥᱚᱦᱨᱟᱭ ᱯᱚᱨᱚᱵᱽ ᱜᱮ ᱥᱚᱦᱨᱟᱭ ᱯᱚᱨᱚᱵᱽ ᱜᱤᱧ ᱠᱩᱥᱤᱭᱟᱜᱼᱟ ᱚᱱᱟ ᱯᱚᱨᱚᱵᱽ ᱨᱮ ᱪᱮᱫᱟᱜ ᱵᱟᱝ ᱟᱵᱚ ᱦᱚᱲ ᱜᱚᱜᱚ ᱛᱟᱠᱚ ᱵᱟᱵᱟ ᱛᱟᱠᱚ ᱟᱹᱰᱤ ᱨᱟᱹᱥᱠᱟᱹ ᱠᱚ ᱟᱹᱭᱠᱟᱹᱣᱟ ᱥᱚᱦᱨᱟᱭ ᱦᱟᱹᱛᱤ ᱞᱮᱠᱟᱱ ᱯᱚᱨᱚᱵᱽ ᱛᱚ ᱡᱚᱛᱚ ᱦᱚᱲᱟᱜ ᱜᱮ ᱨᱟᱹᱥᱠᱟᱹ ᱦᱤᱡᱩᱜ ᱛᱟᱠᱚᱣᱟ ᱜᱤᱫᱽᱨᱟᱹ ᱛᱷᱮᱠᱮ ᱤᱧ ᱦᱚᱸ ᱟᱹᱰᱤ ᱨᱟᱹᱥᱠᱟᱹ ᱜᱤᱧ ᱟᱹᱭᱠᱟᱹᱣᱟ ᱪᱮᱫᱟᱜ ᱵᱟᱝ ᱥᱚᱦᱨᱟᱭ ᱨᱮᱫᱚ ᱯᱮᱲᱟ ᱯᱮᱲᱟ ᱠᱚᱠᱚ ᱦᱤᱡᱩᱜ ᱛᱟᱵᱚᱱᱟ ᱱᱮᱶᱛᱟ ᱱᱮᱶᱛᱟ ᱠᱚ ᱚᱱᱟ ᱨᱟᱹᱥᱠᱟᱹ ᱨᱮ ᱛᱩᱢᱫᱟᱜ ᱥᱟᱰᱮ ᱛᱤᱱᱟᱹᱜ ᱢᱚᱡᱽ ᱟᱸᱡᱚᱢᱚᱜᱼᱟ ᱜᱚᱜᱚ ᱛᱟᱠᱚ ᱵᱟᱵᱟ ᱛᱟᱠᱚ ᱢᱟᱹᱭ ᱛᱟᱠᱚ ᱵᱤᱴᱤ ᱛᱟᱠᱚ ᱟᱹᱰᱤ ᱨᱟᱹᱥᱠᱟᱹ ᱜᱮᱠᱚ ᱟᱹᱭᱠᱟᱹᱣᱟ ᱮᱱᱮᱡ ᱥᱮᱨᱮᱧ ᱤᱧᱦᱚᱸ ᱩᱱ ᱦᱤᱞᱳᱜ ᱟᱹᱰᱤ ᱟᱱᱪᱟᱱ ᱟᱱᱪᱟᱱᱤᱧ ᱟᱹᱭᱠᱟᱹᱣᱟ ᱚᱱᱟ ᱯᱚᱨᱚᱵᱽ ᱢᱟᱱᱮ ᱤᱱᱦᱤᱞᱳᱜ ᱡᱚᱠᱷᱚᱱ ᱠᱚ ᱨᱩᱭᱟᱠᱚ ᱨᱩ ᱟᱸᱡᱚᱢᱛᱮ ᱤᱧ ᱦᱚᱸ ᱟᱹᱰᱤ ᱪᱷᱟᱴᱯᱟᱴ ᱜᱤᱧ ᱟᱹᱭᱠᱟᱹᱣᱟ ᱛᱟᱦᱮᱸ ᱜᱮᱵᱟᱝ ᱛᱟᱦᱮᱸ ᱥᱟᱱᱟᱧᱟ ᱚᱲᱟᱜ ᱨᱮ ᱢᱟᱱᱮ ᱪᱟᱞᱟᱜ ᱜᱤᱧ ᱟᱹᱭᱠᱟᱹᱣᱟ ᱪᱟᱞᱟᱜ ᱜᱮ ᱪᱟᱞᱟᱜ ᱜᱮ ᱥᱟᱱᱟᱧᱟ ᱚᱱᱟ ᱢᱚᱫᱽᱫᱷᱮᱨᱮ ᱟᱵᱚ ᱦᱚᱲᱟᱜ ᱥᱟᱱᱛᱟᱞᱟᱜ ᱢᱚᱬᱮ ᱥᱤᱧ ᱢᱚᱬᱮ ᱧᱤᱫᱟᱹ ᱠᱚ ᱞᱟᱹᱭ ᱠᱟᱜᱼᱟ ᱜᱩᱵᱩᱰ ᱜᱩᱵᱩᱰ ᱛᱩᱢᱫᱟᱜ ᱴᱟᱢᱟᱠ ᱫᱤᱭᱮ ᱮᱱᱮᱡ ᱟᱹᱰᱤ ᱨᱟᱹᱥᱠᱟᱹ ᱜᱮ ᱟᱹᱭᱠᱟᱹᱜᱼᱟ ᱤᱧᱦᱚᱸ ᱩᱱᱦᱤᱞᱳᱜ ᱟᱹᱰᱤ ᱨᱟᱹᱥᱠᱟᱹᱧ ᱟᱹᱭᱠᱟᱹᱣᱟ ᱢᱚᱱᱮᱨᱮ ᱟᱹᱰᱤ ᱡᱳᱨ ᱤᱧ ᱟᱹᱭᱠᱟᱹᱣᱟ ᱡᱮ ᱱᱚᱝᱠᱟ ᱟᱵᱚ ᱥᱟᱱᱛᱟᱞᱟᱜ ᱱᱚᱝᱠᱟ ᱜᱮ ᱟᱹᱰᱤ ᱢᱚᱡᱽ ᱛᱟᱦᱮᱸ ᱞᱮᱱᱠᱷᱟᱱ ᱟᱹᱰᱤ ᱨᱟᱹᱥᱠᱟᱹᱧ ᱟᱹᱭᱠᱟᱹᱣᱟ